ᱤᱧᱟᱹᱜ ᱤᱥᱤᱱᱟᱜ ᱱᱟᱯᱟᱭ ᱡᱚᱢᱟᱜ ᱫᱚ ᱡᱤᱞ ᱦᱟᱹᱠᱩ ᱟᱹᱞᱩ ᱵᱮᱸᱜᱟᱲ ᱵᱤᱞᱟᱹᱛᱤ ᱱᱚᱣᱟᱠᱚ ᱢᱮᱱᱟᱜ ᱠᱟᱫᱟ ᱟᱨ ᱚᱱᱟᱠᱚ ᱵᱮᱵᱚᱦᱟᱨ ᱞᱟᱹᱜᱤᱫ ᱛᱮᱫᱚ ᱵᱟᱹᱲᱛᱤ ᱠᱟᱛᱮᱫ ᱢᱚᱥᱞᱟ ᱫᱚᱨᱠᱟᱨᱚᱜᱼᱟ ᱱᱚᱣᱟ ᱥᱟᱶᱼᱥᱟᱶᱛᱮ ᱟᱨᱦᱚᱸ ᱡᱮᱢᱚᱱ ᱯᱤᱴᱷᱟᱹ ᱪᱮ ᱵᱟᱝ ᱟ ᱞᱟᱹᱰᱩ ᱢᱤᱴᱷᱟᱹᱭ ᱡᱟᱦᱟᱸᱜᱮ ᱵᱮᱱᱟᱣ ᱦᱩᱭᱩᱜᱼᱟ ᱚᱱᱟ ᱠᱚᱦᱚᱸ ᱤᱧᱟᱹᱜ ᱵᱮᱱᱟᱣᱟᱜ ᱱᱟᱯᱟᱭ ᱡᱚᱢᱟᱜ ᱠᱟᱱᱟ ᱟᱨ ᱚᱱᱟ ᱞᱟᱹᱜᱤᱫ ᱛᱮᱫᱚ ᱡᱟᱹᱥᱛᱤ ᱠᱟᱛᱮᱫ ᱫᱚ ᱩᱯᱫᱟᱱ ᱞᱮᱠᱟ ᱛᱮᱫᱚ ᱢᱟᱱᱮ ᱪᱤᱱᱤ ᱫᱚᱨᱠᱟᱨᱚᱜᱼᱟ ᱱᱮᱜᱼᱮ ᱱᱤᱭᱟᱹ ᱠᱚᱜᱮ ᱤᱧᱟᱹᱜ ᱫᱚ ᱟᱥᱚᱞ ᱱᱟᱯᱟᱭ ᱡᱚᱢᱟᱜ ᱠᱟᱱᱟ